ᱤᱧ ᱫᱚ ᱵᱤᱨᱫᱟᱹᱜᱟᱲ ᱫᱚ ᱠᱟᱹᱢᱤ ᱵᱟᱹᱜᱤ ᱚᱴᱚ ᱠᱟᱛᱮᱜ ᱨᱮᱦᱚᱸ ᱥᱮᱨᱮᱧ ᱫᱚᱧ ᱪᱟᱞᱟᱜ ᱜᱮᱭᱟ ᱥᱮᱨᱮᱧ ᱪᱮᱫᱚᱜ ᱫᱚ ᱪᱮᱠᱟᱛᱮ ᱚᱸᱰᱮ ᱫᱚ ᱟᱹᱰᱤ ᱥᱟᱺᱜᱤᱧ ᱥᱟᱺᱜᱤᱧ ᱠᱷᱚᱱ ᱦᱚᱲ ᱠᱚ ᱦᱮᱡ ᱠᱚᱜᱼᱟ ᱟᱨ ᱟᱹᱰᱤ ᱞᱮᱠᱷᱟᱱ ᱦᱚᱲ ᱥᱟᱞᱟᱜ ᱮᱢ ᱧᱟᱯᱟᱢᱟ ᱚᱱᱟ ᱠᱷᱟᱹᱛᱤᱨ ᱛᱮ ᱵᱚᱨᱚ ᱵᱚᱨᱚ ᱚᱲᱟᱜ ᱨᱮᱭᱟᱜ ᱦᱚᱸ ᱠᱟᱹᱢᱤ ᱵᱟᱲᱟ ᱜᱚᱫ ᱠᱟᱛᱮ ᱵᱟᱠᱷᱟᱱ ᱤᱥᱤᱱ ᱵᱟᱥᱟᱝ ᱩᱢ ᱯᱷᱟᱨᱪᱟ ᱯᱷᱩᱨᱪᱟᱹ ᱵᱟᱲᱟ ᱠᱟᱛᱮ ᱥᱮᱱᱚᱜ ᱟᱞᱮ ᱟᱨ ᱡᱟᱦᱟᱸᱭ ᱠᱚᱜᱮ ᱚᱱᱟ ᱠᱚᱨᱮ ᱦᱚᱸ ᱡᱚᱴᱟᱣ ᱠᱚ ᱧᱟᱢ ᱠᱚ ᱠᱷᱟᱱ ᱢᱮᱛᱟ ᱠᱚᱣᱟᱧ ᱟᱯᱮ ᱯᱮ ᱥᱮᱱᱚᱜ ᱡᱚᱠᱷᱚᱡ ᱤᱧ ᱦᱚᱸ ᱞᱟᱹᱭᱟᱹᱧ ᱯᱮ ᱟᱨ ᱚᱸᱰᱮ ᱫᱚ ᱟᱹᱰᱤ ᱨᱟᱹᱥᱠᱟᱹ ᱜᱮ ᱵᱩᱡᱷᱟᱹᱜᱼᱟ ᱟᱹᱰᱤ ᱞᱮᱠᱟᱱ ᱦᱚᱲ ᱥᱟᱞᱟᱜ ᱧᱟᱯᱟᱢᱟ ᱟᱹᱰᱤ ᱞᱮᱠᱟᱱ ᱥᱮᱨᱮᱧ ᱠᱚ ᱞᱟᱹᱞᱟᱹᱭᱟ ᱚᱱᱟᱛᱮ ᱚᱸᱰᱮ ᱫᱚ ᱟᱹᱰᱤ ᱨᱟᱹᱥᱠᱟᱹ ᱵᱩᱡᱷᱟᱹᱜᱼᱟ ᱡᱟᱦᱟᱸᱭ ᱥᱮᱱ ᱟᱠᱟᱱᱟᱭ ᱩᱱᱤᱜᱮ ᱞᱟᱹᱭ ᱫᱟᱲᱮᱭᱟᱜᱼᱟᱭ ᱚᱱᱟ ᱡᱟᱭᱜᱟ ᱨᱮᱭᱟᱜ ᱫᱚ ᱵᱤᱱᱟᱹ ᱥᱮᱱ ᱠᱟᱛᱮ ᱫᱚ ᱚᱱᱟ ᱡᱟᱭᱜᱟ ᱨᱮᱭᱟᱜ ᱫᱚ ᱵᱟᱢ ᱴᱷᱤᱠᱟᱹ ᱫᱟᱲᱮᱭᱟᱜᱼᱟ ᱪᱮ ᱵᱟᱢ ᱞᱟᱹᱭ ᱫᱟᱲᱮᱭᱟᱜᱼᱟ ᱚᱱᱟ ᱠᱷᱟᱹᱛᱤᱨ ᱛᱮ ᱦᱚᱲ ᱟᱨ ᱛᱤᱱ ᱡᱷᱚᱜ ᱠᱚ ᱥᱮᱱᱚᱜᱼᱟ ᱩᱱ ᱡᱷᱚᱜ ᱜᱮ ᱪᱮᱫ ᱦᱚᱸᱢ ᱪᱮᱫᱚᱜᱼᱟ ᱟᱨ ᱩᱱ ᱡᱷᱚᱦᱚᱜ ᱜᱮᱢ ᱥᱮᱱᱚᱜᱼᱟ ᱟᱨ ᱵᱷᱤᱱᱟᱹᱛᱮ ᱪᱮᱫ ᱮᱠᱞᱟ ᱮᱠᱞᱟ ᱟᱢ ᱴᱷᱮᱱ ᱞᱟᱹᱞᱟᱹᱭ ᱠᱚ ᱦᱤᱡᱩᱜᱼᱟ ᱪᱮᱢ ᱪᱮᱫᱚᱜᱼᱟ ᱚᱱᱟ ᱢᱟᱱᱮ ᱜᱮ ᱵᱟᱹᱱᱩᱜᱼᱟ ᱚᱱᱟ ᱠᱷᱟᱹᱛᱤᱨ ᱛᱮ ᱥᱚᱢᱚᱭ ᱚᱰᱚᱠ ᱠᱟᱛᱮᱜ ᱜᱮ ᱟᱞᱮ ᱫᱚ ᱵᱤᱨᱫᱟᱹᱜᱟᱲ ᱫᱚᱞᱮ ᱪᱟᱞᱟᱜ ᱜᱮᱭᱟ ᱟᱨ ᱤᱧ ᱫᱩᱧ ᱪᱟᱞᱟᱜ ᱜᱮᱭᱟ ᱟᱹᱰᱤ ᱨᱟᱹᱥᱠᱟᱹᱧ ᱵᱩᱡᱷᱟᱹᱣᱟ